ᱵᱚᱨᱥᱟ ᱴᱟᱹᱭᱤᱢ ᱟᱭᱢᱟ ᱵᱚᱨᱥᱟ ᱴᱟᱹᱭᱤᱢ ᱠᱟᱹᱢᱤᱦᱚᱨᱟ ᱟᱹᱰᱤ ᱢᱚᱡᱽ ᱦᱚᱭ ᱦᱚᱭᱟᱭ ᱨᱟᱹᱥᱠᱟᱹᱜᱮ ᱟᱹᱭᱠᱟᱹᱜᱼᱟ ᱟᱹᱭᱩᱵ ᱵᱮᱞᱟᱫᱚ ᱟᱹᱰᱤ ᱢᱚᱡᱽ ᱨᱟᱹᱥᱠᱟᱹ ᱵᱩᱡᱷᱟᱹᱜᱼᱟ ᱥᱤᱛᱩᱝᱫᱤᱱ ᱫᱚ ᱟᱹᱰᱤ ᱩᱫᱽᱜᱟᱹᱨᱟ ᱯᱟᱯᱚᱲ ᱞᱮᱠᱟᱱᱟᱜ ᱡᱤᱱᱤᱥ ᱯᱟᱯᱚᱲᱞᱮ ᱵᱮᱱᱟᱣᱟ ᱥᱤᱛᱩᱝ ᱤᱥᱠᱩᱞ ᱪᱷᱩᱴᱤ ᱥᱮᱥᱮᱱ ᱵᱮᱱᱟᱣᱟᱞᱮ ᱥᱤᱛᱩᱝ ᱫᱤᱱ ᱪᱷᱩᱴᱤ ᱤᱥᱠᱩᱞ ᱧᱟᱢᱚᱜᱼᱟ ᱟᱨ ᱟᱞᱮᱫᱚ ᱢᱟᱢᱟ ᱚᱲᱟᱜᱦᱚᱸᱞᱮ ᱪᱟᱞᱟᱜ ᱦᱟᱹᱡᱩᱜᱼᱟ ᱟᱨ ᱟᱹᱰᱤ ᱨᱟᱹᱥᱠᱟᱹ ᱜᱮᱞᱮ ᱛᱮᱦᱮᱱᱟ ᱥᱩᱨᱥᱩᱯᱩᱨ ᱯᱮᱲᱟ ᱞᱟᱹᱜᱤᱫ ᱟᱨ ᱥᱤᱛᱩᱝᱫᱤᱱ ᱵᱟᱦᱟ ᱢᱮᱱᱟᱜᱼᱟ ᱡᱚᱵᱟ ᱵᱟᱦᱟ ᱠᱩᱥᱵᱤ ᱵᱟᱦᱟ ᱜᱩᱞᱟᱹᱡ ᱵᱟᱦᱟ ᱟᱭᱢᱟ ᱨᱚᱠᱚᱢ ᱵᱟᱦᱟ ᱟᱹᱰᱤ ᱢᱚᱡᱪᱼᱢᱚᱡᱽ ᱵᱟᱦᱟᱜᱮ ᱱᱮᱛᱟᱨ ᱥᱤᱛᱩᱝ ᱫᱤᱱ ᱫᱚ ᱛᱮᱦᱮᱱᱟ ᱥᱤᱛᱩᱝᱨᱮ ᱱᱟᱥᱛᱟ ᱡᱚᱢᱼᱧᱩ ᱟᱹᱰᱤ ᱱᱟᱯᱟᱭ

ᱛᱮᱭᱟᱨᱟ ᱨᱟᱵᱟᱝᱫᱤᱱ ᱡᱩᱨᱩᱜ ᱟᱹᱰᱤ ᱱᱟᱯᱟᱭ ᱵᱩᱡᱷᱟᱹᱜᱼᱟ